ᱥᱮᱨᱢᱟ ᱛᱟᱭᱚᱢ ᱥᱮᱨᱢᱟ ᱪᱟᱥᱵᱟᱥ ᱫᱚ ᱵᱚᱸᱜᱟ ᱵᱩᱨᱩ ᱞᱮᱠᱟᱜᱮ ᱪᱟᱥᱵᱟᱥ ᱦᱚᱸ ᱦᱩᱭ ᱦᱤᱡᱩᱜ ᱠᱟᱱᱟ ᱥᱮᱫᱟᱭᱟᱜ ᱪᱟᱥᱵᱟᱥ ᱫᱚ ᱛᱟᱸᱦᱮ ᱠᱟᱱᱟ ᱰᱟᱝᱨᱟ ᱱᱟᱦᱮᱞᱛᱮ ᱪᱟᱥᱵᱟᱥ ᱛᱟᱨᱯᱚᱨ ᱟᱵᱚ ᱚᱲᱟᱜᱨᱮ ᱜᱩᱨᱤᱡ ᱥᱟᱨ ᱞᱟᱜᱟᱣ ᱠᱟᱛᱮᱜ ᱪᱟᱥᱵᱟᱥ ᱦᱩᱭᱩᱜ ᱠᱟᱱ ᱛᱟᱸᱦᱮᱱᱟ ᱮᱠᱷᱚᱱ ᱫᱚ ᱪᱟᱥᱵᱟᱥ ᱫᱚ ᱴᱨᱟᱠᱴᱚᱨ ᱛᱮ ᱦᱩᱭᱩᱜ ᱠᱟᱱᱟ ᱟᱨ ᱨᱟᱥᱟᱭᱚᱱᱤᱠ ᱥᱟᱨ ᱵᱮᱵᱚᱦᱟᱨ ᱦᱩᱭᱩᱜ ᱠᱟᱱᱟ ᱜᱩᱨᱤᱡ ᱥᱟᱨ ᱵᱮᱵᱚᱦᱟᱨ ᱠᱟᱛᱮᱜ ᱦᱚᱸ ᱨᱟᱥᱟᱭᱚᱱᱤᱠ ᱥᱟᱨ ᱵᱮᱵᱚᱦᱟᱨ ᱦᱩᱭᱩᱜ ᱠᱟᱱᱟ